ᱛᱤᱥᱦᱚᱸ ᱵᱟᱹᱧ ᱧᱮᱞ ᱟᱠᱟᱫᱟ ᱱᱚᱝᱠᱟᱱ ᱱᱟᱜ ᱜᱟᱞᱢᱟᱨᱟᱣ ᱫᱚ ᱡᱮ ᱟᱹᱛᱩ ᱠᱷᱚᱱ ᱵᱟᱦᱨᱮ ᱪᱟᱞᱟᱣ ᱟᱠᱟᱱᱟ ᱟᱨ ᱦᱤᱡᱩᱜ ᱟᱠᱚ ᱢᱤᱰᱤᱭᱟ ᱦᱟᱱᱟ ᱱᱤᱭᱟᱹ ᱠᱟᱛᱷᱟ ᱠᱚ ᱛᱩᱞᱟᱹ ᱱᱟᱢᱟᱭᱟ ᱥᱟᱹᱨᱤ ᱠᱟᱛᱷᱟᱨᱮ ᱮᱲᱮ ᱠᱟᱛᱷᱟ ᱦᱚᱭ ᱞᱟᱹᱭᱟ ᱟᱨ ᱥᱟᱹᱨᱤ ᱠᱟᱛᱷᱟ ᱨᱮᱦᱚᱸ ᱥᱟᱹᱨᱤ ᱠᱟᱛᱷᱟ ᱨᱮᱦᱚᱸ ᱮᱲᱮ ᱠᱟᱛᱷᱟᱭ ᱞᱟᱹᱭᱟ ᱟᱨ ᱮᱲᱮ ᱠᱟᱛᱷᱟ ᱨᱮᱦᱚᱸ ᱥᱟᱹᱨᱤ ᱠᱟᱛᱷᱟ ᱠᱚ ᱞᱟᱹᱭᱟ ᱢᱤᱰᱤᱭᱟ ᱫᱚ ᱚᱱᱟᱛᱮ ᱟᱹᱛᱩ ᱠᱷᱚᱱ ᱵᱟᱦᱨᱮ ᱫᱚ ᱠᱷᱚᱵᱚᱨ ᱟᱹᱛᱩ ᱠᱷᱚᱱ ᱵᱟᱦᱨᱮ ᱫᱚ ᱜᱟᱞᱢᱟᱨᱟᱜ ᱫᱚ ᱵᱟᱞᱮ ᱪᱟᱞᱟᱣ ᱦᱚᱪᱚᱣᱟᱠᱟᱜᱼᱟ ᱚᱱᱟᱛᱮ ᱟᱹᱛᱩ ᱦᱚᱲ ᱛᱮᱜᱮ ᱜᱟᱞᱢᱟᱨᱟᱣ ᱫᱚᱞᱮ ᱡᱩᱛ ᱠᱟᱜᱼᱟ ᱟᱨ ᱥᱮ ᱢᱚᱡᱽ ᱜᱮᱞᱮ ᱛᱩᱞᱟᱹ ᱱᱟᱢᱟ ᱠᱟᱜᱼᱟ ᱚᱱᱟᱛᱮ ᱟᱹᱛᱩ ᱨᱮᱜᱮ ᱩᱱᱫᱤᱱ ᱠᱷᱚᱱᱟᱜᱼᱞᱮ ᱜᱟᱞᱢᱟᱨᱟᱣ ᱟᱠᱟᱫ ᱛᱟᱠᱚᱣᱟ ᱟᱨ ᱱᱚᱜᱼᱚᱭ ᱜᱟᱞᱢᱟᱨᱟᱣᱮᱫ ᱠᱟᱱ ᱜᱮᱭᱟᱞᱮ ᱚᱱᱟᱛᱮ